ᱦᱮᱸ ᱟᱞᱮ ᱨᱮᱱ ᱫᱚ ᱡᱤᱵ ᱡᱤᱭᱟᱹᱞᱤ ᱢᱮᱱᱟᱜ ᱠᱚᱣᱟ ᱡᱮᱢᱚᱱ ᱰᱟᱝᱨᱤ ᱢᱮᱨᱚᱢ ᱥᱤᱢ ᱜᱮᱰᱮ ᱩᱱᱠᱩ ᱠᱚ ᱢᱮᱱᱟᱜ ᱠᱚᱣᱟ ᱡᱮᱢᱚᱱ ᱰᱟᱝᱨᱤ ᱫᱚ ᱥᱤᱭᱚᱜ ᱠᱚ ᱚᱨᱟ ᱟᱨ ᱢᱮᱨᱚᱢ ᱫᱚ ᱟᱹᱠᱷᱨᱤᱧ ᱞᱮᱠᱚ ᱠᱷᱟᱱ ᱯᱚᱭᱥᱟ ᱦᱩᱭᱩᱜᱼᱟ ᱟᱨ ᱥᱤᱢ ᱫᱚ ᱩᱱᱠᱩ ᱦᱚᱸ ᱟᱠᱷᱨᱤᱧ ᱞᱮᱠᱚ ᱠᱷᱟᱱ ᱯᱚᱭᱥᱟ ᱦᱩᱭᱩᱜᱼᱟ ᱟᱨ ᱚᱲᱟᱜ ᱨᱮᱠᱚ ᱛᱟᱦᱮᱱ ᱠᱷᱟᱱ ᱡᱚᱢ ᱦᱚᱸ ᱦᱩᱭᱩᱜᱼᱟ ᱯᱮᱲᱟ ᱯᱟᱹᱦᱲᱟᱹ ᱠᱚ ᱦᱮᱡ ᱞᱮᱱ ᱠᱷᱟᱱ ᱚᱱᱟ ᱠᱷᱟᱹᱛᱤᱨ ᱤᱧ ᱫᱚ ᱡᱤᱵ ᱡᱤᱭᱟᱹᱞᱤᱧ ᱠᱩᱥᱤᱭᱟᱠᱚᱣᱟ